ᱤᱧᱫᱚ ᱳᱟᱨᱠᱥᱚᱯ ᱠᱤᱢᱵᱟ ᱪᱷᱚᱵᱤ ᱟᱸᱠᱟᱣ ᱨᱮᱫᱚ ᱵᱟᱹᱧ ᱥᱮᱞᱮᱫ ᱟᱠᱟᱱᱟ ᱛᱚᱵᱮ ᱵᱟᱦᱨᱮ ᱠᱷᱚᱱᱟᱜ ᱧᱮᱞᱛᱮ ᱡᱟᱧ ᱵᱩᱡᱟ ᱪᱮᱫᱟᱜ ᱥᱮ ᱤᱥᱠᱩᱞ ᱠᱚᱨᱮᱜ ᱡᱟᱦᱟᱸ ᱪᱷᱚᱵᱤ ᱠᱚᱵᱚᱱ ᱧᱮᱧᱟᱢᱟᱥᱮ ᱡᱟᱦᱟᱸ ᱠᱚᱠᱚ ᱟᱸᱠᱟᱣ ᱠᱟᱜᱼᱟ ᱯᱨᱟᱭᱢᱟᱨᱤ ᱤᱥᱠᱩᱞ ᱠᱚᱨᱮᱜ ᱟᱹᱰᱤ ᱡᱟᱹᱥᱛᱤ ᱟᱹᱰᱤ ᱢᱚᱡᱽ ᱟᱹᱰᱤ ᱢᱚᱡᱽᱜᱮ ᱵᱩᱡᱷᱟᱹᱜᱼᱟ ᱪᱷᱚᱵᱤ ᱧᱮᱞᱛᱮ ᱪᱮᱫᱟᱜ ᱥᱮ ᱚᱱᱟ ᱪᱷᱚᱵᱤ ᱵᱷᱤᱛᱨᱤ ᱨᱮ ᱟᱹᱰᱤ ᱪᱮᱦᱨᱟ ᱢᱤᱫᱴᱮᱱ ᱞᱮᱴ ᱨᱮ ᱫᱩᱲᱩᱵ ᱠᱟᱛᱮᱜ ᱢᱟᱱᱮ ᱞᱟᱸᱫᱟᱣᱟᱱ ᱵᱤᱥᱚᱭ ᱠᱟᱱᱟ ᱜᱤᱫᱽᱨᱟᱹ ᱢᱟᱱᱮ ᱜᱤᱫᱽᱨᱟᱹ ᱢᱟᱭᱤᱱᱰ ᱠᱷᱚᱱ ᱫᱚ ᱟᱹᱰᱤᱜᱮ ᱡᱩᱛᱼᱟ ᱚᱱᱟ ᱪᱷᱚᱵᱤ ᱫᱚ ᱪᱮᱫᱟᱜ ᱥᱮ ᱥᱤᱨᱟᱹᱯ ᱚᱱᱟ ᱪᱷᱚᱵᱤ ᱢᱚᱛᱚ ᱫᱚ ᱵᱟᱝ ᱟᱹᱰᱤᱜᱟᱱ ᱠᱷᱮᱛᱨᱮ ᱨᱮ ᱟᱹᱰᱤᱜᱟᱱ ᱪᱤᱛᱨᱚ ᱛᱳᱭᱨᱤ ᱠᱚᱨᱮᱜ ᱦᱚᱸ ᱢᱟᱱᱮ ᱡᱟᱦᱟᱸ ᱛᱤᱛᱮ ᱪᱷᱚᱵᱤ ᱵᱮᱱᱟᱜ ᱟᱥᱮ ᱚᱱᱟ ᱪᱷᱚᱵᱤ ᱫᱚ ᱧᱮᱞ ᱛᱮᱦᱚᱸ ᱟᱹᱰᱤᱜᱮ ᱡᱩᱛ ᱵᱩᱡᱷᱟᱹᱜᱼᱟ ᱢᱟᱱᱮ ᱚᱨᱤᱡᱤᱱᱟᱞ ᱴᱤᱠᱥ ᱢᱟᱱᱮ ᱛᱤ ᱛᱮ ᱵᱮᱱᱟᱣ ᱢᱟᱱᱮ ᱚᱥᱚᱢᱵᱷᱚᱵ ᱡᱤᱱᱤᱥ ᱥᱚᱢᱵᱷᱚᱵ ᱞᱮᱠᱟ ᱚᱵᱚᱥᱛᱷᱟ ᱪᱮᱫᱟᱜ ᱥᱮ ᱪᱷᱚᱵᱤ ᱟᱸᱠᱟᱣ ᱫᱚ ᱟᱹᱰᱤ ᱪᱮᱞᱮᱧᱡᱤᱝ ᱟᱨ ᱟᱹᱰᱤ ᱪᱮᱞᱮᱧᱡᱤᱝ ᱡᱤᱱᱤᱥ ᱠᱟᱱ ᱜᱮᱭᱟ ᱦᱮᱸ ᱚᱱᱟ ᱪᱷᱚᱵᱤ ᱟᱸᱠᱟᱣ ᱤᱭᱟᱹ ᱠᱚ ᱧᱮᱞ ᱠᱟᱛᱮᱜ ᱤᱧᱤᱧ ᱪᱮᱫ ᱟᱠᱟᱫᱟ ᱡᱮ ᱡᱟᱦᱟᱸᱭ ᱠᱚ ᱪᱷᱚᱵᱤ ᱠᱚ ᱟᱸᱠᱟᱣ ᱜᱮᱭᱟ ᱩᱱᱠᱩ ᱫᱚ ᱟᱹᱰᱤ ᱫᱷᱳᱨᱡᱚ ᱠᱟᱛᱮᱜ ᱵᱚᱦᱩᱫ ᱫᱷᱳᱨᱡᱚ ᱠᱟᱛᱮᱜ ᱪᱷᱚᱵᱤ ᱠᱚ ᱵᱮᱱᱟᱣᱟ ᱫᱩ ᱛᱤᱱ ᱜᱷᱚᱱᱴᱟ ᱪᱟᱨ ᱜᱷᱚᱱᱴᱟ ᱴᱟᱭᱤᱢ ᱮᱢ ᱠᱟᱛᱮᱜ ᱢᱟᱱᱮ ᱵᱚᱦᱩᱫ ᱫᱷᱳᱨᱡᱚ ᱵᱚᱦᱩᱫ ᱫᱷᱳᱨᱡᱚᱭ ᱦᱩᱭᱩᱜ ᱛᱟᱠᱚᱣᱟ ᱪᱷᱚᱵᱤ ᱟᱸᱠᱟᱣ ᱞᱟᱹᱜᱤᱫ ᱫᱚ